ᱟᱞᱮ ᱫᱚ ᱜᱟᱹᱭ ᱰᱟᱝᱨᱟ ᱢᱤᱦᱩ ᱢᱮᱨᱚᱢ ᱞᱮ ᱟᱹᱥᱩᱞᱮᱜ ᱠᱚᱣᱟ ᱟᱫᱚ ᱩᱱᱠᱩᱣᱟᱜ ᱜᱩᱨᱤᱡ ᱠᱚ ᱢᱮᱨᱚᱢ ᱵᱷᱮᱨᱟᱞ ᱰᱤ ᱠᱚ ᱟᱨ ᱥᱤᱢ ᱤᱡ ᱠᱚ ᱚᱱᱟ ᱠᱚ ᱢᱤᱫᱴᱮᱡ ᱜᱩᱨᱤᱡ ᱢᱟᱸᱫᱮ ᱨᱮᱞᱮ ᱫᱚᱦᱚ ᱡᱟᱣᱨᱟᱭᱮᱫᱟ ᱫᱚᱦᱚ ᱡᱟᱣᱨᱟ ᱠᱟᱛᱮ ᱚᱱᱟ ᱫᱚ ᱟᱫᱚ ᱦᱟᱥᱟ ᱨᱮᱞᱮ ᱢᱮᱥᱟ ᱞᱮᱫᱟ ᱵᱟᱹᱭᱦᱟᱹᱲ ᱛᱮ ᱤᱫᱤ ᱠᱟᱛᱮ ᱟᱫᱚ ᱠᱩᱰᱤ ᱛᱮ ᱢᱮᱥᱟᱞ ᱠᱟᱛᱮ ᱟᱫᱚ ᱡᱟᱦᱟᱱᱟᱜ ᱪᱟᱥᱨᱮ ᱞᱟᱜᱟᱣᱮᱜ ᱠᱷᱟᱡ ᱟᱹᱰᱤ ᱱᱟᱯᱟᱭ ᱜᱮ ᱦᱩᱭᱩᱜᱚᱜ ᱠᱟᱱᱟ ᱚᱱᱟ ᱥᱟᱦᱟᱨ ᱛᱮ ᱟᱨᱠᱤ